ᱢᱚᱦᱟᱢᱟᱨᱤ ᱡᱟᱦᱟᱸᱫᱚ ᱪᱤᱱ ᱠᱷᱚᱱ ᱦᱮᱡᱞᱮᱱ ᱛᱟᱦᱮᱱᱟ ᱚᱱᱟ ᱢᱟᱦᱟᱢᱟᱨᱤ ᱯᱩᱨᱟᱹ ᱵᱤᱥᱥᱚᱨᱮ ᱟᱰᱤ ᱧᱩᱛᱩᱢᱟᱱ ᱢᱟᱦᱟᱢᱟᱨᱤ ᱠᱟᱱ ᱛᱟᱦᱮᱱᱟ ᱥᱮ ᱚᱱᱟ ᱢᱟᱦᱟᱢᱟᱨᱤᱛᱮ ᱟᱹᱰᱤᱜᱟᱱ ᱦᱚᱲᱠᱚ ᱜᱚᱡᱮᱱᱟ ᱟᱨ ᱟᱹᱰᱤᱜᱟᱱ ᱟᱹᱰᱤᱜᱟᱱ ᱦᱚᱲᱠᱚ ᱵᱚᱛᱚᱨ ᱦᱚᱸ ᱫᱚᱢᱮ ᱠᱚ ᱵᱚᱛᱚᱨ ᱞᱮᱱ ᱛᱟᱦᱮᱱᱟ ᱪᱮᱫᱟᱜ ᱥᱮ ᱚᱱᱟ ᱢᱟᱦᱟᱢᱟᱨᱤ ᱫᱚ ᱴᱟᱴᱠᱟᱜᱮ ᱜᱚᱴᱟ ᱵᱷᱟᱨᱚᱛ ᱫᱤᱥᱚᱢ ᱥᱮ ᱯᱩᱨᱟᱹ ᱵᱤᱥᱥᱚᱨᱮ ᱯᱷᱮᱞᱟᱣ ᱞᱮᱱ ᱛᱟᱦᱮᱱᱟ ᱚᱱᱟ ᱢᱟᱦᱟᱢᱟᱨᱤ ᱨᱮᱱᱟᱜ ᱨᱟᱱ ᱦᱚᱸ ᱵᱟᱠᱚ ᱧᱟᱢᱮᱫ ᱠᱷᱟᱹᱛᱤᱨᱛᱮ ᱥᱚᱨᱠᱟᱨ ᱟᱹᱰᱤᱜᱟᱱ ᱱᱤᱭᱚᱢᱠᱚ ᱞᱟᱹᱜᱩᱞᱮᱫ ᱛᱟᱦᱮᱱᱟ

ᱦᱚᱲ ᱠᱚᱦᱚᱸ ᱚᱲᱟᱜ ᱠᱚᱨᱮ ᱠᱷᱚᱱ ᱩᱰᱩᱠ ᱠᱚ ᱢᱟᱱᱟᱞᱮᱫ ᱠᱚᱣᱟ

ᱥᱟᱨᱵᱚᱡᱚᱱᱤᱠ ᱪᱷᱮᱛᱨᱚ ᱡᱟᱦᱟᱸ ᱠᱚᱨᱮ ᱦᱚᱲᱠᱚ ᱫᱩᱲᱩᱵ ᱵᱟᱲᱟᱜᱼᱟ ᱚᱱᱟ ᱠᱚᱦᱚᱸ ᱠᱚ ᱵᱚᱱᱫᱚᱞᱮᱫ ᱛᱟᱦᱮᱱᱟ ᱟᱨ ᱜᱟᱹᱰᱤ ᱠᱚᱦᱚᱸ ᱚᱱᱠᱟ ᱫᱚ ᱵᱟᱭ ᱪᱟᱞᱟᱜ ᱠᱟᱱ ᱛᱟᱦᱮᱱᱟ ᱚᱱᱟ ᱵᱤᱢᱟᱨᱤ ᱚᱱᱟ ᱵᱤᱢᱟᱨᱤ ᱫᱚ ᱟᱹᱰᱤ ᱴᱟᱴᱠᱟᱜᱮ

ᱜᱚᱴᱟ ᱵᱤᱥᱥᱚᱨᱮ ᱟᱹᱰᱤ ᱴᱟᱴᱠᱟᱜᱮ ᱯᱷᱮᱞᱟᱣ ᱞᱮᱱ ᱛᱟᱦᱮᱱᱟ ᱥᱮ ᱚᱱᱟ ᱵᱤᱢᱟᱨᱤ ᱛᱮ ᱟᱹᱰᱤᱜᱟᱱ ᱦᱚᱲᱦᱚᱸ ᱟᱹᱰᱤᱜᱟᱱ ᱦᱚᱲ ᱠᱚᱦᱚᱸ ᱠᱚ ᱜᱚᱡ ᱮᱱᱟᱠᱚ ᱛᱚ ᱟᱨ ᱚᱱᱟ ᱵᱤᱢᱟᱨᱤ ᱨᱮᱱᱟᱜ ᱮᱱᱴᱤᱴᱳᱴ ᱞᱚᱜᱚᱱ ᱵᱟᱠᱚ ᱧᱟᱢᱮᱫ ᱢᱮᱱᱛᱮᱱᱛᱮ ᱥᱚᱨᱠᱟᱨ ᱦᱚᱸ ᱟᱹᱰᱤᱜᱟᱱ ᱱᱤᱭᱚᱢ ᱠᱚ ᱞᱟᱜᱩᱞᱮᱫ ᱛᱟᱦᱮᱱᱟ

ᱯᱟᱛᱟ ᱥᱮ ᱡᱟᱦᱟᱱᱟᱜ ᱠᱚ ᱥᱚᱝᱜᱚᱴᱷᱚᱱ ᱠᱚ ᱵᱟᱠᱚ ᱦᱩᱭ ᱦᱚᱪᱚᱣᱟᱜ ᱠᱟᱱ ᱛᱟᱦᱮᱱᱟ ᱦᱚᱲ ᱦᱚᱲ ᱡᱩᱫᱤ ᱠᱚ ᱵᱷᱤᱲ ᱞᱮᱱᱠᱷᱟᱱ ᱚᱱᱟ ᱢᱟᱦᱟᱢᱟᱨᱤ ᱚᱱᱟ ᱢᱟᱦᱟᱢᱟᱨᱤ ᱫᱚ ᱵᱟᱭ ᱪᱟᱵᱟ ᱠᱚᱜᱼᱟ ᱟᱨᱦᱚᱸ ᱦᱚᱜᱼᱚᱭ ᱵᱮᱥᱤᱠᱟᱨ ᱛᱮᱜᱮ ᱪᱟᱞᱟᱣ ᱠᱚᱜᱼᱟ